ᱤᱧ ᱵᱟᱠᱷᱨᱟ ᱥᱟᱨᱯᱷᱤᱝ ᱫᱚ ᱟᱹᱰᱤ ᱪᱮᱞᱮᱧᱡ ᱛᱟᱦᱮᱸ ᱠᱟᱱᱟ ᱢᱟᱲᱟᱝ ᱫᱚ ᱢᱮᱱᱠᱷᱟᱱ ᱡᱚᱠᱷᱚᱱ ᱤᱧ ᱚᱱᱟᱹᱧ ᱪᱮᱥᱴᱟ ᱠᱮᱜᱼᱟ ᱪᱮᱫᱚᱜ ᱵᱟᱠᱷᱨᱟ ᱟᱹᱰᱤ ᱟᱞᱜᱟ ᱟᱨ ᱟᱹᱰᱤ ᱨᱟᱹᱥᱠᱟᱹ ᱛᱮᱧ ᱪᱮᱫ ᱠᱮᱜᱼᱟ ᱟᱨ ᱚᱱᱟ ᱥᱟᱨᱯᱷᱤᱝ ᱫᱚ ᱤᱧ ᱫᱚᱢᱮᱧ ᱠᱩᱥᱤᱭᱟᱜᱼᱟ ᱫᱟᱜ ᱨᱮ ᱡᱚᱠᱷᱚᱱ ᱤᱧᱤᱧ ᱥᱟᱨᱯᱷᱤᱝᱟ ᱩᱱᱥᱚᱢᱚᱭ ᱫᱟᱜ ᱡᱟᱦᱟᱸ ᱪᱷᱤᱞᱠᱟᱹᱣ ᱚᱱᱟ ᱥᱟᱹᱨᱩᱤ ᱜᱮ ᱤᱧᱟᱹᱜ ᱢᱚᱱᱮ ᱨᱮ ᱟᱹᱰᱤ ᱨᱟᱹᱥᱠᱟᱹᱧ ᱵᱩᱡᱷᱟᱹᱣᱟ ᱟᱨ ᱤᱧᱟᱹᱜ ᱥᱟᱨᱯᱷᱟᱨ ᱫᱚ ᱦᱩᱭᱩᱜ ᱠᱟᱱᱟᱭ ᱜᱨᱮᱴ ᱯᱟᱹᱨᱥᱤ ᱢᱟ ᱮᱱᱠᱷᱟᱱ ᱤᱧᱟᱹᱜ ᱫᱚ ᱟᱹᱰᱤ ᱪᱮᱞᱮᱧᱡ ᱛᱟᱦᱮᱸ ᱠᱟᱱᱟ ᱢᱟᱲᱟᱝ ᱫᱚ ᱮᱱᱠᱷᱟᱱ ᱪᱮᱫ ᱠᱮᱜ ᱟᱹᱧ ᱚᱱᱟ ᱠᱟᱛᱮ